ᱟᱹᱛᱩ ᱴᱚᱴᱷᱟᱨᱮ ᱥᱚᱨᱠᱟᱨ ᱯᱟᱦᱴᱟ ᱠᱷᱚᱡᱽ ᱟᱭᱢᱟ ᱚᱞᱚᱜ ᱯᱟᱲᱦᱟᱣ ᱞᱟᱹᱜᱤᱫ ᱤᱥᱠᱩᱞ ᱠᱚᱭ ᱵᱮᱨᱮᱫ ᱟᱠᱟᱫᱟ ᱟᱨ ᱢᱟᱪᱮᱫ ᱠᱚᱣᱟᱜ ᱵᱟᱦᱟᱞᱤ ᱠᱚᱦᱚᱸᱭ ᱛᱚᱨᱟᱣᱟᱠᱟᱫ ᱜᱮᱭᱟ ᱢᱮᱱᱠᱷᱟᱱ ᱚᱱᱟ ᱫᱚ ᱡᱚᱛᱷᱟᱛ ᱫᱚ ᱵᱟᱝ ᱦᱩᱭᱟᱠᱟᱱᱟ ᱟᱵᱚ ᱥᱟᱱᱛᱟᱲ ᱠᱚ ᱞᱟᱹᱜᱤᱫ ᱥᱮ ᱟᱵᱚ ᱟᱹᱫᱤᱵᱟᱹᱥᱤ ᱠᱚ ᱞᱟᱹᱜᱤᱫ ᱫᱚ ᱟᱹᱫᱤᱵᱟᱹᱥᱤᱭᱟᱜ ᱯᱟᱹᱨᱥᱤᱛᱮ ᱥᱮ ᱟᱵᱚᱣᱟᱜ ᱡᱟᱱᱟᱢ ᱯᱟᱹᱨᱥᱤᱛᱮ ᱢᱟᱪᱮᱫ ᱠᱚᱣᱟᱜ ᱵᱟᱦᱟᱞᱤ ᱵᱟᱝ ᱦᱩᱭᱟᱠᱟᱱᱟ ᱟᱨ ᱡᱟᱱᱟᱢ ᱯᱟᱹᱨᱥᱤᱛᱮ ᱚᱞᱚᱜ ᱯᱟᱲᱦᱟᱜ ᱵᱟᱝ ᱦᱩᱭᱩᱜ ᱠᱟᱱᱟ ᱚᱱᱟ ᱠᱷᱟᱹᱛᱤᱨ ᱛᱮᱜᱮ ᱟᱹᱛᱩ ᱫᱤᱥᱚᱢ ᱨᱮᱱ ᱜᱤᱫᱽᱨᱟᱹ ᱫᱚ ᱤᱛᱩᱱ ᱟᱥᱲᱟᱛᱮ ᱵᱟᱝᱠᱚ ᱪᱟᱞᱟᱜ ᱠᱟᱱᱟ ᱪᱮᱫᱟᱜ ᱥᱮ ᱫᱤᱠᱩ ᱯᱟᱹᱨᱥᱤ ᱫᱤᱠᱩ ᱠᱟᱛᱷᱟ ᱫᱚ ᱵᱟᱝ ᱠᱚ ᱵᱩᱡᱷᱟᱹᱣᱫᱟ ᱫᱟᱲᱮᱭᱟᱜ ᱠᱟᱱᱟ ᱚᱱᱟᱛᱮ ᱟᱫᱚ ᱵᱚᱦᱚᱜ ᱦᱟᱛᱟᱝ ᱨᱮ ᱵᱟᱝ ᱥᱮᱴᱮᱨᱚᱜ ᱠᱟᱱᱟ ᱟᱨᱚ ᱫᱤᱠᱩ ᱢᱟᱥᱴᱟᱨ ᱤᱫᱤ ᱠᱟᱛᱮᱫ ᱫᱤᱠᱩ ᱢᱟᱪᱮᱫ ᱠᱚ ᱟᱵᱚᱣᱟ ᱯᱟᱹᱨᱥᱤ ᱛᱮ ᱵᱟᱝᱠᱚ ᱨᱚᱲ ᱠᱟᱱ ᱠᱷᱟᱹᱛᱤᱨ ᱩᱝᱠᱩ ᱫᱚ ᱵᱚᱛᱚᱨ ᱦᱚᱸᱠᱚ ᱵᱩᱡᱷᱟᱹᱣᱮᱜᱼᱟ ᱚᱱᱟ ᱡᱟᱭᱜᱟ ᱨᱮ ᱥᱟᱱᱛᱟᱲᱤ ᱯᱟᱹᱨᱥᱤ ᱢᱟᱪᱮᱫ ᱠᱚ ᱥᱮ ᱡᱟᱱᱟᱢ ᱯᱟᱹᱨᱥᱤ ᱢᱟᱪᱮᱫ ᱠᱚ ᱵᱟᱦᱟᱞᱚᱜᱼᱟ ᱡᱟᱱᱟᱢ ᱯᱟᱹᱨᱥᱤ ᱛᱮᱠᱚ ᱨᱚᱲᱟ ᱮᱱᱠᱷᱟᱱ ᱜᱮ ᱠᱟᱡᱮ ᱛᱮ ᱵᱚ ᱨᱤᱱ ᱜᱤᱫᱽᱨᱟᱹ ᱠᱚᱫᱚ ᱚᱞᱚᱜ ᱯᱟᱲᱦᱟᱜ ᱨᱮᱭᱟᱜ ᱨᱟᱹᱥᱠᱟᱹ ᱦᱮᱡᱽ ᱟᱠᱚᱣᱟ ᱟᱨ ᱪᱮᱫᱚᱜᱚᱜ ᱨᱮᱠᱚ ᱟᱣᱥᱟᱱᱚᱜᱼᱟ ᱱᱚᱣᱟ ᱵᱮᱵᱚᱥᱛᱷᱟ ᱥᱚᱨᱠᱟᱨ ᱯᱟᱦᱴᱟ ᱠᱷᱚᱡᱽ ᱟᱹᱜᱩ ᱫᱚᱨᱠᱟᱨ ᱠᱟᱱᱟ ᱛᱚᱵᱮᱭᱮᱱᱟᱝ ᱜᱮ ᱟᱵᱚᱨᱮᱱ ᱜᱤᱫᱽᱨᱟᱹ ᱫᱚ ᱚᱞᱚᱜ ᱯᱟᱲᱦᱟᱜ ᱟᱨ ᱞᱟᱦᱟᱱᱛᱤ ᱨᱮᱱᱟᱜ ᱦᱚᱨ ᱰᱟᱦᱟᱨ ᱠᱚ ᱦᱤᱡᱩᱜᱼᱟ ᱟᱨ ᱛᱚᱵᱮᱭᱮᱱᱟᱝ ᱟᱵᱚᱣᱟᱜ ᱡᱮ ᱡᱮᱢᱚᱱ ᱩᱛᱱᱟᱹᱣ ᱫᱚ ᱦᱩᱭ ᱫᱟᱲᱭᱟᱜᱼᱟ